ᱢᱤᱫᱴᱤᱡ ᱢᱳᱵᱟᱭᱤᱞ ᱤᱧ ᱠᱤᱨᱤᱧ ᱠᱮᱫᱟ ᱡᱮᱢᱚᱱ ᱚᱱᱟ ᱢᱳᱵᱟᱭᱤᱞ ᱫᱚ ᱟᱹᱰᱤ ᱫᱩ ᱱᱚᱢᱵᱚᱨ ᱵᱮᱱᱟᱣ ᱮᱱ ᱛᱤᱧᱟ ᱡᱮᱢᱚᱱ ᱢᱤᱫᱴᱮᱡ ᱚᱱᱟ ᱢᱳᱵᱟᱭᱤᱞ ᱠᱤᱨᱤᱧ ᱠᱟᱛᱮ ᱵᱟᱹᱲᱤᱡ ᱤᱧ ᱧᱟᱢ ᱠᱮᱫᱟ ᱚᱱᱟ ᱢᱳᱵᱟᱭᱤᱞ ᱨᱮᱱᱟᱜ ᱡᱮᱢᱚᱱ ᱢᱤᱫ ᱤᱭᱟᱹ ᱛᱮᱫᱚ ᱠᱮᱢᱮᱨᱟ ᱰᱟᱣᱩᱱ ᱮᱱ ᱛᱤᱧᱟ ᱠᱮᱢᱮᱨᱟ ᱢᱟ ᱡᱷᱟᱯᱥᱟ ᱜᱮᱠᱚ ᱧᱮᱞᱚᱜᱚᱜ ᱠᱟᱱ ᱠᱮᱢᱮᱨᱟ ᱵᱟᱹᱧ ᱠᱮᱢᱮᱨᱟ ᱫᱟᱲᱮ ᱠᱚ ᱠᱟᱱ ᱢᱚᱡᱽ ᱛᱮ ᱟᱨ ᱢᱤᱫᱴᱮᱡ ᱫᱚ ᱚᱱᱟ ᱵᱮᱴᱟᱨᱤ ᱢᱟᱱᱮ ᱟᱹᱰᱤ ᱩᱥᱟᱹᱨᱟ ᱢᱟᱱᱮ ᱪᱟᱨᱡᱽ ᱪᱟᱵᱟᱜ ᱠᱟᱱ ᱛᱤᱧᱟ ᱚᱱᱟ ᱫᱩ ᱱᱚᱢᱵᱚᱨ ᱢᱟᱞ ᱵᱮᱱᱟᱣᱱᱟ ᱟᱨ ᱛᱟᱨᱯᱚᱨ ᱵᱮᱱᱟᱣᱱᱟ ᱢᱳᱵᱟᱭᱤᱞ ᱚᱱᱟ ᱠᱚ ᱛᱟᱨᱯᱚᱨᱮ ᱫᱚ ᱤᱭᱟᱹᱭ ᱱᱟ ᱚᱱᱟ ᱵᱮᱱᱟᱣ ᱠᱟᱛᱮ ᱛᱟᱨᱯᱚᱨᱮ ᱪᱟᱵᱟᱭᱮᱱᱟ ᱚᱱᱟ ᱢᱳᱵᱟᱭᱤᱞ ᱵᱮᱴᱨᱤ ᱠᱚ ᱛᱟᱨᱯᱚᱨᱮ ᱪᱟᱨᱡᱽ ᱢᱚᱡᱽ ᱵᱟᱝ ᱪᱟᱨᱡᱚᱜ ᱠᱟᱱᱟ ᱚᱱᱟ ᱪᱟᱨᱡᱽ ᱨᱮᱱᱟᱜ ᱤᱭᱟᱹ ᱛᱮᱜ ᱠᱷᱟᱨᱟᱯ ᱜᱮᱭᱟ ᱚᱱᱟ ᱡᱮᱢᱚᱱ ᱟᱨᱚ ᱯᱷᱳᱱ ᱵᱚᱞᱚ ᱠᱟᱛᱮ ᱦᱚᱸ ᱚᱱᱟ ᱯᱷᱳᱱ ᱤᱥᱯᱤᱠᱟᱨ ᱵᱟᱹᱲᱤᱡ ᱜᱮᱭᱟ ᱟᱨ ᱤᱥᱯᱤᱠᱟᱨ ᱵᱟᱹᱲᱤᱡ ᱜᱮᱠᱷᱟᱡ ᱚᱱᱟ ᱛᱟᱨᱯᱚᱨ ᱪᱟᱵᱟᱭ ᱜᱮᱭᱟ ᱥᱯᱤᱠᱟᱨ ᱥᱯᱤᱠᱟᱨ ᱨᱮᱱᱟᱜ ᱚᱱᱟ ᱠᱷᱟᱨᱟᱯ ᱜᱮᱭᱟ ᱛᱟᱨᱯᱚᱨ ᱦᱩᱭᱩᱜ ᱠᱟᱱᱟ ᱡᱮᱢᱚᱱ ᱟᱭᱢᱟ ᱜᱮ ᱵᱟᱹᱲᱤᱡ ᱠᱟᱱᱟ ᱚᱱᱟᱛᱮ ᱫᱩ ᱱᱚᱢᱵᱚᱨ ᱢᱟᱞ ᱠᱟᱱᱟ ᱱᱤᱭᱟᱹ ᱫᱚ ᱦᱩᱭᱩᱜ ᱠᱟᱱᱟ ᱛᱟᱨᱯᱚᱨᱮ ᱦᱩᱭᱩᱜ ᱠᱟᱱᱟ ᱱᱤᱭᱟᱹ ᱤᱭᱟᱹ ᱪᱟᱨᱡᱟᱨ ᱯᱤᱱ ᱦᱚᱸ ᱵᱟᱹᱲᱤᱡ ᱜᱮᱭᱟ ᱚᱱᱟᱛᱮ ᱟᱫᱚ